ᱟᱞᱮ ᱵᱤᱨᱵᱷᱩᱢ ᱡᱮᱞᱟ ᱨᱮᱫᱚ ᱴᱤᱵᱷᱤ ᱴᱤᱵᱷᱤ ᱪᱮᱱᱮᱞ ᱟᱨ ᱠᱟᱜᱚᱡ ᱯᱮᱯᱟᱨ ᱡᱟᱸᱦᱟ ᱠᱚ ᱢᱮᱛᱟᱜ ᱚᱱᱟ ᱫᱟᱨᱟᱭ ᱛᱮᱜᱮ ᱟᱞᱮ ᱫᱚ ᱱᱤᱭᱩᱥ ᱞᱮ ᱧᱟᱢᱟ